ᱟᱵᱚ ᱱᱚᱣᱟ ᱥᱟᱱᱛᱟᱲ ᱥᱚᱢᱟᱡᱽ ᱨᱮᱱ ᱟᱭᱢᱟ ᱨᱚᱠᱚᱢ ᱦᱚᱲ ᱟᱭᱢᱟ ᱰᱷᱮᱨ ᱯᱟᱲᱦᱟᱣ ᱠᱟᱛᱮᱫ ᱠᱚ ᱪᱟᱹᱠᱨᱤ ᱱᱚᱠᱨᱤ ᱧᱟᱢ ᱠᱟᱛᱮᱫ ᱚᱠᱚᱭ ᱫᱚ ᱯᱩᱞᱤᱥ ᱚᱠᱚᱭ ᱫᱚ ᱯᱷᱳᱣᱡᱤ ᱟᱨᱢᱤ ᱢᱟᱥᱴᱟᱨ ᱪᱟᱹᱠᱨᱤ ᱧᱟᱢ ᱠᱟᱛᱮᱫ ᱠᱚ ᱛᱟᱦᱮᱱ ᱠᱟᱱᱟ ᱛᱳ ᱤᱱᱟᱹ ᱢᱚᱫᱽᱫᱷᱮ ᱨᱮ ᱟᱠᱚᱣᱟᱜ ᱟᱠᱚᱣᱟᱜ ᱡᱟᱱᱟᱢ ᱚᱲᱟᱜ ᱠᱚ ᱩᱭᱦᱟᱹᱨ ᱮᱫᱟ ᱛᱳ ᱟᱠᱚᱣᱟᱜ ᱡᱟᱱᱟᱢ ᱚᱲᱟᱜ ᱩᱭᱦᱟᱹᱨ ᱦᱮᱡ ᱠᱟᱛᱮᱫ ᱱᱚᱸᱰᱮ ᱚᱠᱚᱭ ᱫᱚ ᱯᱷᱩᱴᱵᱚᱞ ᱜᱮᱹᱢ ᱚᱠᱚᱭ ᱫᱚ ᱠᱨᱤᱠᱮᱹᱴ ᱚᱠᱚᱭ ᱫᱚ ᱢᱳᱵᱟᱭᱤᱞ ᱨᱮᱭᱟᱜ ᱜᱮᱹᱢ ᱤᱭᱟᱹ ᱠᱟᱛᱮᱫ ᱡᱤᱣᱤ ᱠᱚ ᱨᱟᱲᱮᱡᱮᱫ ᱛᱟᱠᱚᱣᱟ ᱡᱮᱦᱮᱛᱩ ᱨᱟᱸᱜᱟᱣ ᱠᱚᱜ ᱨᱮᱦᱚᱸᱭ ᱟᱨ ᱢᱤᱫᱴᱮᱱ ᱜᱮᱹᱢᱮ ᱠᱷᱮᱞᱳᱰ ᱞᱮᱱᱠᱷᱟᱱ ᱯᱷᱩᱴᱵᱚᱞ ᱥᱮ ᱠᱨᱤᱠᱮᱹᱴ ᱚᱱᱟ ᱠᱷᱮᱞᱳᱰ ᱠᱟᱛᱮᱫ ᱜᱮ ᱮᱱᱛᱮᱫ ᱟᱭᱟᱜ ᱡᱤᱣᱤ ᱞᱟᱲᱮᱡᱚᱜ ᱛᱟᱭᱟ ᱟᱨ ᱛᱟᱦᱮᱱ ᱠᱟᱱ ᱛᱟᱭᱟ ᱡᱤᱣᱤ ᱞᱟᱲᱮᱡ